ᱦᱮᱞᱳ ᱩᱲᱤᱥᱥᱟ ᱥᱚᱵ ᱤᱞᱮᱠᱴᱨᱤ ᱵᱚᱨᱚᱱᱤ ᱡᱩᱱᱤᱭᱟᱨ ᱤᱧᱡᱤᱱᱤᱭᱟᱨ ᱟᱹᱞᱤᱧ ᱟᱹᱵᱤᱱ ᱴᱷᱮᱱ ᱢᱤᱫᱴᱟᱝ ᱠᱟᱛᱷᱟ ᱞᱤᱧ ᱫᱚᱦᱚᱭᱟ ᱡᱮ ᱟᱹᱞᱤᱧ ᱳᱲᱤᱥᱟ ᱨᱟᱡᱡᱚ ᱨᱮᱭᱟᱜ ᱢᱚᱭᱩᱨᱵᱷᱸᱡᱽ ᱡᱮᱞᱟ ᱨᱮᱭᱟᱜ ᱵᱟᱨᱤᱯᱟᱫᱟ ᱨᱮ ᱟᱹᱞᱤᱧ ᱱᱟᱣᱟᱜᱮ ᱢᱤᱫᱴᱟᱝ ᱨᱩᱢ ᱜᱮᱞᱤᱧ ᱛᱟᱦᱮᱱ ᱞᱟᱹᱜᱤᱫ ᱟᱫᱚ ᱚᱸᱰᱮ ᱪᱮᱫ ᱞᱮᱠᱟᱨᱮ ᱟᱹᱞᱤᱧ ᱵᱤᱡᱞᱤ ᱢᱟᱱᱮ ᱠᱟᱨᱮᱱᱴ ᱵᱮᱱ ᱮᱢ ᱫᱟᱲᱮᱭᱟᱞᱤᱧᱟᱹ ᱚᱱᱟ ᱞᱟᱹᱜᱤᱫᱼᱛᱮ ᱟᱹᱵᱤᱱ ᱴᱷᱮᱱ ᱞᱤᱧ ᱠᱚᱞ ᱠᱮᱫᱟ ᱟᱫᱚ ᱛᱤᱱᱟᱹᱜ ᱩᱥᱟᱹᱨᱟ ᱥᱟᱺᱦᱤᱡ ᱟᱹᱵᱤᱱ ᱵᱤᱡᱽᱞᱤ ᱠᱟᱨᱮᱱᱴ ᱵᱤᱱ ᱮᱢ ᱫᱟᱲᱮᱭᱟᱞᱤᱧᱟᱹ ᱚᱱᱟᱜᱮ ᱟᱹᱰᱤᱛᱮᱫ ᱤᱧ ᱱᱮᱦᱚᱨᱮᱫ ᱵᱮᱱᱟ ᱟᱨ ᱟᱹᱞᱤᱧᱟᱜ ᱴᱷᱤᱠᱟᱹᱱᱟ ᱦᱚᱞᱤᱧ ᱮᱢᱟᱵᱤᱱ ᱠᱟᱱᱟ ᱥᱟᱶᱛᱮ ᱯᱷᱳᱱ ᱱᱚᱢᱵᱚᱨ ᱟᱨ ᱤᱢᱮᱞ ᱴᱷᱤᱠᱟᱹᱱᱟ ᱦᱚᱸ ᱞᱤᱧ ᱮᱢᱟᱵᱤᱱ ᱠᱟᱱᱟ ᱡᱮᱢᱚᱱ ᱟᱹᱰᱤ ᱩᱥᱟᱹᱨᱟ ᱥᱟᱺᱦᱤᱡ ᱟᱹᱞᱤᱧ ᱵᱤᱡᱽᱞᱤ ᱵᱮᱱ ᱥᱩᱢᱡᱷᱟᱹᱣ ᱟᱹᱞᱤᱧᱟ ᱢᱮᱱᱛᱮ ᱟᱹᱵᱤᱱ ᱴᱷᱮᱱ ᱟᱹᱰᱤ ᱟᱹᱰᱤ ᱟᱸᱥᱞᱤᱧ ᱫᱚᱦᱚ ᱠᱮᱫᱟ